ᱦᱮᱞᱳ ᱚᱠᱚᱭ ᱵᱤᱱ ᱢᱮᱱᱮ ᱟ ᱚ ᱪᱮᱫ ᱢᱮᱱ ᱵᱤᱱ ᱟᱭᱩᱵᱽ ᱫᱚ ᱨᱩᱴᱤ ᱠᱚ ᱛᱟᱯᱚᱨᱮ ᱨᱩᱴᱤ ᱥᱟᱞᱟᱜ ᱡᱚᱢ ᱞᱟᱹᱜᱤᱫ ᱛᱮ ᱡᱤᱞ ᱨᱟᱥᱮ ᱦᱚᱸ ᱢᱮᱱᱟᱜᱼᱟ ᱟᱨ ᱪᱟᱣᱢᱤᱱ ᱠᱚ ᱮᱜᱽ ᱨᱳᱞ ᱠᱚᱦᱚᱸ ᱢᱮᱱᱟᱜᱼᱟ ᱟᱵᱤᱱ ᱡᱩᱫᱤ ᱡᱚᱢ ᱥᱟᱱᱟ ᱵᱤᱱ ᱠᱷᱟᱱ ᱨᱩᱴᱤ ᱫᱚ ᱦᱩᱭᱩᱜ ᱠᱟᱱᱟ ᱩᱸᱻ ᱢᱤᱫᱴᱟᱝ ᱢᱤᱫᱴᱟᱝ ᱯᱤᱥ ᱜᱮ ᱢᱚᱬᱮ ᱴᱟᱠᱟ ᱠᱟᱛᱮ ᱟᱨ ᱡᱤᱞ ᱯᱷᱩᱲᱩᱜ ᱫᱚ ᱡᱮᱦᱮᱛᱩ ᱚᱱᱟ ᱫᱚ ᱯᱚᱸᱧᱪᱟᱥ ᱴᱟᱠᱟ ᱦᱮᱸ ᱴᱷᱤᱠᱜᱮᱭᱟᱞᱤᱧ ᱤᱫᱤ ᱚᱴᱚᱠᱟᱜ ᱠᱟᱱᱟ ᱜᱟᱯᱟ ᱥᱮᱛᱟᱜ ᱫᱚ ᱜᱷᱩᱜᱽᱱᱤ ᱢᱮᱱᱟᱜᱼᱟ ᱠᱷᱟ ᱡᱟ ᱲᱤ ᱢᱮᱱᱟᱜᱼᱟ ᱞᱩᱪᱤ ᱠᱚ ᱢᱮᱱᱟᱜᱼᱟ ᱯᱚᱨᱚᱴᱟ ᱠᱚ ᱢᱮᱱᱟᱜᱼᱟ ᱟᱨ ᱡᱩᱫᱤ ᱟᱵᱤᱱ ᱯᱟᱣᱨᱩᱴᱤ ᱨᱮᱭᱟᱜ ᱴᱳᱥᱴ ᱢᱟᱱᱮ ᱰᱤᱢᱮᱨ ᱴᱳᱥᱴ ᱡᱚᱢ ᱥᱟᱱᱟ ᱵᱤᱱᱟ ᱚᱱᱟ ᱦᱚᱸ ᱢᱮᱱᱟᱜᱼᱟ ᱟᱨ ᱯᱮᱸᱭᱟᱸᱡ ᱢᱟᱨᱤᱪ ᱟᱨ ᱵᱩᱞᱩᱝ ᱛᱟᱦᱮᱱ ᱠᱟᱱ ᱜᱮᱭᱟ ᱜᱚᱱᱚᱝ ᱦᱩᱭᱩᱜ ᱠᱟᱱᱟ ᱩᱸ ᱜᱷᱩᱜᱽᱱᱤ ᱫᱚ ᱦᱩᱭᱩᱜ ᱠᱟᱱᱟ ᱠᱩᱲᱤ ᱴᱟᱠᱟ ᱯᱞᱮᱴ ᱟᱨ ᱠᱷᱟ ᱡᱟ ᱲᱤ ᱦᱩᱭᱩᱜ ᱠᱟᱱᱟ ᱯᱚᱸᱧᱪᱟᱥ ᱴᱟᱠᱟ ᱛᱟᱞᱦᱮ ᱟᱨ ᱡᱩᱫᱤ ᱞᱩᱪᱤ ᱵᱤᱱ ᱡᱚᱢᱟ ᱞᱩᱪᱤ ᱯᱞᱮᱴ ᱦᱩᱭᱩᱜ ᱠᱟᱱ ᱛᱟᱵᱤᱱᱟ ᱪᱚᱞᱞᱤᱥ ᱴᱟᱠᱟ ᱟᱨ ᱰᱤᱢᱮᱨ ᱴᱳᱥᱴ ᱦᱩᱭᱩᱜ ᱠᱟᱱ ᱛᱟᱵᱤᱱᱟ ᱢᱤᱫᱥᱚ ᱴᱟᱠᱟ ᱦᱮᱸ ᱴᱷᱤᱠ ᱜᱮᱭᱟ ᱵᱮᱱᱟᱣᱟᱵᱤᱱᱟᱞᱤᱧ

ᱛᱤᱱᱟᱹᱜ ᱴᱟᱠᱟ ᱞᱟᱜᱟᱜ ᱟ ᱦᱤᱛᱚᱜ ᱫᱚ ᱟᱯᱟᱛᱚᱛᱚ ᱟᱣᱨᱤ ᱞᱤᱧ ᱢᱳᱴᱟ ᱛᱤᱱᱟᱹᱜ ᱞᱟᱜᱟᱜ ᱟ ᱩᱸ ᱢᱚᱬᱮ ᱥᱟᱭ ᱴᱟᱠᱟ ᱜᱟᱱ ᱴᱷᱤᱠ ᱜᱮᱭᱟ ᱦᱮᱸ ᱴᱷᱤᱠ ᱜᱮᱭᱟ ᱡᱚᱦᱟᱨ ᱜᱮ ᱢᱟ